ᱱᱮᱛᱟᱨ ᱟᱢᱫᱟ ᱜᱟᱱ ᱠᱷᱚᱵᱚᱨ ᱠᱟᱜᱚᱡᱽ ᱟᱨ ᱪᱮᱱᱮᱞ ᱜᱮ ᱯᱚᱞᱤᱴᱤᱠᱮᱞ ᱯᱟᱴᱤ ᱥᱟᱶ ᱡᱚᱯᱚᱲᱟᱣ ᱢᱮᱱᱟᱜ ᱠᱟᱣᱟ ᱚᱱᱟᱛᱮ ᱥᱟᱹᱨᱤᱭᱟᱜ ᱠᱷᱚᱱ ᱫᱚ ᱮᱲᱮᱭᱟᱜ ᱜᱷᱚᱴᱚᱱᱟ ᱠᱚᱜᱮ ᱟᱵᱚᱣᱟᱜ ᱢᱮᱫ ᱥᱟᱢᱱᱮ ᱨᱮ ᱯᱷᱩᱴᱮᱞ ᱦᱤᱡᱩᱜ ᱠᱟᱱᱟ ᱟᱨ ᱢᱤᱫᱼᱵᱟᱨ ᱧᱩᱛᱩᱢᱟᱱ ᱠᱷᱚᱵᱚᱨ ᱠᱟᱜᱚᱡᱽ ᱫᱚ ᱦᱩᱭᱩᱜ ᱠᱟᱱᱟ ᱡᱮᱢᱚᱱ ᱴᱮᱞᱤᱜᱨᱟᱯᱷ ᱟᱱᱚᱱᱫᱚᱵᱟᱡᱟᱨ ᱵᱚᱨᱛᱚᱢᱟᱱ ᱟᱨ ᱱᱤᱭᱩᱡᱽ ᱪᱮᱱᱮᱞ ᱫᱚ ᱦᱩᱭᱩᱜ ᱠᱟᱱᱟ ᱡᱮᱢᱚᱱ ᱱᱤᱭᱩᱡᱽ ᱮᱭᱤᱴᱴᱤᱱ ᱰᱤᱰᱤ ᱱᱤᱭᱩᱡᱽ